ᱤᱧᱫᱚ ᱡᱟᱦᱟᱱ ᱡᱤᱱᱤᱥ ᱢᱚᱛᱞᱚᱵ ᱵᱷᱤᱛ ᱨᱮ ᱟᱭᱢᱟ ᱨᱚᱠᱚᱢ ᱢᱤᱦᱩ ᱢᱮᱨᱚᱢ ᱫᱟᱨᱮ ᱵᱟᱦᱟ ᱠᱚᱞᱮ ᱵᱮᱱᱟᱣᱮᱫ ᱠᱟᱱᱟ ᱚᱱᱟ ᱠᱚ ᱵᱚᱞᱮ ᱨᱚᱝᱮᱫ ᱠᱟᱱᱟ ᱟᱨ ᱠᱤᱪᱨᱤᱡ ᱠᱚᱨᱮ ᱦᱚᱸᱞᱮ ᱵᱮᱱᱟᱣᱫᱟ ᱨᱚᱝ ᱵᱷᱤᱛ ᱠᱚᱨᱮ ᱮᱱᱮᱡ ᱠᱩᱲᱤ ᱠᱚ ᱥᱮ ᱡᱟᱦᱟᱱᱟᱜ ᱚᱱᱠᱟᱱᱟᱜ ᱵᱚᱞᱮ ᱞᱮ ᱵᱮᱱᱟᱣ ᱠᱚᱣᱟ ᱢᱟᱱ ᱞᱤᱭᱟ ᱦᱮᱸ ᱢᱤᱫᱴᱮᱡ ᱰᱟᱝᱨᱟᱢ ᱵᱮᱱᱟᱣ ᱫᱮᱭᱟ ᱛᱳ ᱩᱱᱤ ᱵᱟᱢ ᱡᱩᱫ ᱫᱟᱲᱮᱭ ᱫᱮᱭᱟ ᱟᱨᱦᱚᱸ ᱢᱮᱴᱟᱣ ᱮᱢ ᱟᱨᱦᱚᱸ ᱡᱩᱛᱮ ᱢᱮ ᱟᱨᱦᱚᱸ ᱢᱮᱴᱟᱣ ᱮᱢ ᱟᱨᱦᱚᱸ ᱡᱩᱛᱮ ᱢᱮ ᱛᱚᱵᱮ ᱚᱱᱠᱟ ᱞᱮᱠᱟᱛᱮ ᱚᱱᱟ ᱚᱠᱟᱴᱟᱜ ᱵᱟᱹᱲᱤᱡᱚᱜ ᱚᱱᱟ ᱫᱚ ᱢᱮᱴᱟᱣ ᱢᱮ ᱟᱨᱦᱚᱸ ᱢᱚᱡᱽ ᱵᱮᱱᱟᱣ ᱨᱮᱭᱟᱜ ᱠᱩᱨᱩᱢᱩᱴᱩᱭᱟᱹᱧ ᱟᱨᱤᱧ ᱥᱩᱫᱷᱨᱟᱹᱣ ᱛᱤᱧᱟ ᱡᱮ ᱱᱚᱣᱟ ᱫᱚ ᱵᱟᱹᱲᱤᱡ ᱱᱟ ᱟᱨ ᱢᱚᱡᱽ ᱵᱮᱱᱟᱣ ᱞᱟᱹᱜᱤᱫ ᱤᱧ ᱠᱩᱨᱩᱢᱩᱴᱩᱭᱟ ᱚᱱᱠᱟ ᱞᱮᱠᱟᱛᱮ ᱟᱹᱰᱤ ᱫᱷᱚᱢ ᱨᱮ ᱟᱭᱢᱟ ᱨᱚᱠᱚᱢ ᱱᱟᱱᱟ ᱦᱩᱱᱟᱹᱨ ᱞᱮ ᱵᱮᱱᱟᱣᱮᱫ ᱠᱚᱣᱟ ᱢᱤᱦᱩ ᱢᱮᱨᱚᱢ ᱪᱮᱬᱮ ᱵᱟᱦᱟ ᱠᱚ ᱮᱢᱟᱱ ᱛᱮᱭᱟᱜ ᱞᱮ ᱡᱩᱛᱮᱜ ᱠᱟᱱᱟ ᱡᱟᱠᱤ ᱢᱚᱡᱽ ᱧᱮᱞᱚᱜ ᱢᱚᱡᱽ ᱦᱩᱭᱩᱜ ᱟᱨᱦᱚᱸ ᱢᱚᱡᱽ ᱦᱩᱭᱩᱜ